ᱦᱚ ᱟᱹᱞᱤᱧ ᱱᱚᱣᱟ ᱯᱳᱭᱞᱳᱛᱮ ᱱᱚᱣᱟ ᱠᱷᱮᱞᱳᱰ ᱵᱟᱨᱮᱛᱮᱞᱤᱧ ᱢᱮᱱᱮᱜᱼᱟ ᱛᱚ ᱟᱞᱮ ᱱᱚᱣᱟ ᱟᱞᱮ ᱟᱹᱛᱩ ᱫᱤᱥᱚᱢ ᱨᱮᱫᱚ ᱚᱱᱠᱟᱱ ᱠᱷᱮᱞᱢᱟ ᱟᱹᱰᱤᱞᱮᱠᱟᱱᱟᱜ ᱜᱮ ᱢᱮᱱᱟᱜᱼᱟ ᱠᱤᱱᱛᱩ ᱡᱟᱹᱥᱛᱤ ᱠᱟᱛᱮ ᱡᱚᱛᱚᱣᱟᱜ ᱡᱤᱱᱤᱥ ᱠᱷᱚᱱ ᱠᱩᱥᱤᱭᱟᱜ ᱡᱤᱱᱤᱥ ᱫᱚ ᱦᱩᱭᱩᱜ ᱠᱟᱱᱟ ᱡᱟᱦᱟᱭ ᱠᱚᱲᱟ ᱜᱤᱫᱽᱨᱟᱹ ᱠᱚ ᱮᱢᱟᱱ ᱠᱚ ᱢᱮᱱᱟᱜ ᱠᱚᱣᱟ ᱩᱱᱠᱩ ᱫᱚ ᱯᱷᱩᱴᱵᱚᱞ ᱠᱷᱮᱞ ᱡᱟᱹᱥᱛᱤ ᱠᱟᱭᱛᱮᱠᱚ ᱠᱩᱥᱤᱭᱟᱜᱼᱟ ᱚᱱᱟ ᱤᱫᱤ ᱠᱟᱛᱮᱫ ᱟᱞᱮᱫᱚ ᱱᱚᱸᱰᱮ ᱯᱷᱩᱴᱵᱚᱞ ᱠᱷᱮᱞᱟᱠᱚ ᱟᱨᱠᱚ ᱠᱷᱮᱞ ᱦᱚᱪᱚ ᱠᱚᱣᱟ ᱟᱨ ᱚᱱᱟ ᱥᱟᱶᱛᱮ ᱟᱨᱦᱚᱸ ᱦᱚᱲᱞᱮ ᱠᱷᱮᱞ ᱦᱚᱪᱚ ᱠᱚᱣᱟ ᱯᱨᱟᱭᱤᱡᱽ ᱠᱚ ᱮᱢᱟᱱ ᱠᱚ ᱡᱚᱛᱚᱣᱟᱜᱞᱮ ᱮᱢᱟᱠᱚᱣᱟ ᱚᱸᱰᱮᱠᱷᱚᱱ ᱜᱤᱫᱽᱨᱟᱹ ᱠᱚ ᱮᱢᱟᱱ ᱠᱚ ᱵᱟᱹᱭ ᱵᱟᱹᱭᱛᱮ ᱟᱹᱰᱤᱜᱟᱱ ᱠᱚ ᱞᱟᱦᱟ ᱤᱫᱤᱠᱟᱱᱟ ᱯᱷᱩᱴᱵᱚᱞ ᱠᱷᱮᱞ ᱤᱫᱤᱠᱟᱛᱮ ᱚᱸᱰᱮ ᱠᱷᱚᱱᱜᱮ ᱪᱟᱹᱠᱨᱤ ᱱᱚᱠᱨᱤ ᱮᱢᱟᱱ ᱛᱮᱢᱟᱱ ᱡᱚᱛᱚᱣᱟᱜ ᱚᱸᱰᱮᱠᱷᱚᱱ ᱜᱮᱠᱚ ᱧᱟᱢ ᱤᱫᱤᱭᱟᱠᱟᱫ ᱟᱠᱚ ᱪᱤᱠᱟᱹᱛᱮ ᱩᱱᱠᱩᱣᱟᱜ ᱦᱚᱲᱢᱚ ᱥᱤᱨᱟᱹ ᱯᱨᱚᱥᱤᱨᱟ ᱴᱷᱤᱠ ᱛᱟᱦᱮᱱᱟ ᱮᱠᱥᱟᱨᱥᱟᱭᱤᱡᱽ ᱡᱚᱛᱚᱣᱟᱜ ᱦᱩᱭᱩᱜ ᱠᱟᱱᱟ ᱮᱱᱠᱷᱟᱱ ᱚᱱᱟ ᱵᱟᱨᱮᱛᱮ ᱮᱱᱠᱷᱟᱱ ᱩᱱᱠᱩᱦᱚᱸ ᱰᱤᱯᱷᱮᱱᱥ ᱞᱟᱹᱭᱤᱱ ᱠᱚᱨᱮ ᱮᱢᱟᱱ ᱠᱚᱨᱮ ᱡᱚᱛᱚᱣᱟᱜ ᱨᱮᱠᱚ ᱪᱟᱞᱟᱣ ᱫᱟᱲᱮᱭᱟᱜ ᱠᱟᱱᱟ ᱱᱤᱛᱚᱜ ᱦᱚᱸ ᱟᱞᱮ ᱱᱚᱣᱟ ᱟᱹᱛᱩᱨᱤᱱ ᱱᱚᱸᱰᱮ ᱟᱞᱮᱭᱟᱜ ᱡᱟᱦᱟᱱᱟᱜ ᱠᱩᱢᱩᱴ ᱛᱟᱞᱮ ᱢᱮᱱᱟᱜᱼᱟ ᱚᱸᱰᱮᱠᱷᱚᱱ ᱡᱟᱦᱟᱛᱤᱱᱟᱹᱜ ᱠᱷᱮᱞ ᱦᱚᱪᱚᱭᱮᱫ ᱠᱚᱣᱟᱞᱮ ᱮᱢᱟᱱ ᱦᱚᱪᱚᱭᱮᱫ ᱠᱚᱣᱟᱞᱮ ᱚᱸᱰᱮᱠᱷᱚᱱ ᱵᱟᱫᱽ ᱵᱟᱹᱠᱤ ᱡᱟᱦᱟᱸ ᱛᱤᱱᱟᱹᱜ ᱵᱟᱦᱨᱮ ᱫᱤᱥᱚᱢ ᱦᱚᱲ ᱠᱚᱠᱚ ᱦᱤᱡᱩᱜ ᱠᱟᱱᱟ ᱠᱚ ᱠᱷᱮᱞᱮᱫ ᱟᱠᱚ ᱮᱢᱟᱱᱮᱜ ᱟᱠᱚ ᱩᱱᱠᱩ ᱠᱚᱦᱚᱸ ᱯᱨᱟᱭᱤᱡᱽ ᱠᱚ ᱧᱟᱢᱮᱜᱼᱟ ᱚᱱᱟ ᱥᱟᱶᱛᱮ ᱟᱹᱛᱩ ᱴᱚᱞᱟᱨᱮᱱ ᱜᱤᱫᱽᱨᱟᱹ ᱠᱚᱦᱚᱸ ᱟᱹᱰᱤᱜᱟᱱᱼᱜᱮ ᱡᱚᱛᱚᱣᱟᱜ ᱰᱤᱯᱷᱮᱱᱥ ᱠᱚᱨᱮ ᱮᱢᱟᱱ ᱠᱚᱨᱮ ᱛᱟᱯᱚᱨᱮ ᱡᱟᱦᱟᱛᱤᱱᱟᱹᱜ ᱜᱮ ᱡᱩᱫᱤ ᱱᱩᱠᱨᱤ ᱵᱟᱠᱚ ᱧᱟᱢ ᱠᱟᱜᱼᱟ ᱩᱱᱠᱩ ᱠᱚᱫᱚ ᱱᱤᱛᱚᱜ ᱠᱚᱢᱯᱟᱱᱤ ᱟᱠᱟᱨ ᱛᱮᱦᱚᱠᱚ ᱠᱟᱹᱢᱤᱭ ᱟᱠᱟᱫ ᱜᱮᱭᱟ ᱠᱟᱹᱢᱤ ᱠᱟᱱᱟᱠᱚ ᱯᱷᱩᱴᱵᱚᱞ ᱠᱷᱮᱞᱨᱮ ᱱᱤᱛᱚᱜ ᱦᱚᱸ ᱚᱱᱠᱟᱫᱚ ᱢᱮᱱᱟᱜ ᱟᱠᱟᱫ ᱠᱚᱜᱮᱭᱟ ᱴᱟᱴᱟ ᱥᱴᱤᱞ ᱦᱚᱸᱭ ᱤᱫᱤᱭᱠᱟᱫ ᱠᱚᱜᱮᱭᱟ ᱴᱟᱴᱟ ᱢᱚᱴᱚᱨᱥ ᱤᱫᱤᱭ ᱠᱟᱫ ᱠᱚᱣᱟ ᱚᱱᱠᱟ ᱫᱚ ᱟᱹᱰᱤᱜᱟᱱ